ᱱᱚᱰᱮᱫᱚ ᱚᱰᱟᱨ ᱞᱮᱠᱷᱟᱱ ᱯᱨᱚᱛᱷᱚᱢ ᱩᱱᱤ ᱫᱚ ᱯᱚᱨᱤᱪᱚᱭ ᱦᱩᱭᱩᱜᱼᱟ ᱡᱮ ᱟᱢ ᱫᱚ ᱱᱚᱣᱟ ᱡᱤᱱᱤᱥᱮᱢ ᱫᱚᱦᱚᱭᱟ ᱥᱮ ᱵᱟᱝ ᱤᱱᱟᱹᱠᱮ ᱛᱟᱭᱱᱚᱱ ᱡᱮ ᱟᱢ ᱚᱱᱟ ᱡᱤᱱᱤᱥ ᱡᱩᱫᱤ ᱧᱟᱢ ᱢᱟᱱᱮ ᱯᱚᱨᱤᱪᱚᱭ ᱦᱩᱭ ᱠᱟᱛᱮᱫ ᱡᱮ ᱡᱟᱦᱟᱸ ᱡᱤᱱᱤᱥ ᱚᱰᱟᱨᱚᱜᱼᱟ ᱚᱱᱟ ᱫᱚ ᱛᱤᱱᱟᱹᱜ ᱫᱟᱢᱚᱜᱼᱟ ᱟᱨ ᱚᱠᱟᱨᱮ ᱠᱷᱚᱱ ᱚᱠᱟᱨᱮ ᱦᱤᱡᱩᱜᱼᱟ ᱚᱠᱟᱨᱮ ᱥᱮᱴᱮᱨᱚᱜᱼᱟ ᱚᱱᱟ ᱮᱰᱰᱨᱮᱥ ᱞᱟᱹᱭ ᱞᱟᱜᱟᱜᱼᱟ ᱡᱟᱦᱟᱞᱮᱠᱟ ᱤᱧᱟᱹᱜ ᱮᱰᱰᱨᱮᱥ ᱫᱚ ᱦᱩᱭᱩᱜ ᱠᱟᱱᱟ ᱱᱚᱣᱟ ᱥᱟᱦᱮᱵᱰᱤ ᱨᱮ ᱛᱚ ᱥᱮᱭ ᱥᱟᱦᱮᱵᱰᱤ ᱚᱠᱟ ᱡᱟᱭᱜᱟ ᱨᱮ ᱚᱱᱟ ᱫᱚ ᱢᱟᱱᱮ ᱥᱮᱴᱮᱨ ᱦᱩᱭᱩᱜᱼᱟ ᱟᱨ ᱚᱱᱟ ᱫᱚ ᱛᱤᱱᱟᱹᱜ ᱛᱟᱨᱤᱠ ᱨᱮ ᱡᱟᱦᱟᱸ ᱞᱮᱠᱟ ᱛᱮᱦᱤᱧ ᱫᱚ ᱵᱟᱝ ᱢᱚᱬᱮ ᱫᱤᱱ ᱯᱚᱨᱮ ᱡᱟᱦᱟᱸ ᱥᱚᱱᱤᱵᱟᱨ ᱦᱤᱞᱳᱜ ᱱᱩᱱᱟᱹᱜ ᱴᱟᱭᱤᱢ ᱨᱮ ᱟᱨ ᱚᱱᱟ ᱫᱚ ᱛᱤᱱ ᱚᱠᱛᱚ ᱢᱟᱱᱮ ᱯᱚᱭᱥᱟ ᱫᱚ ᱡᱮ ᱩᱱ ᱚᱠᱛᱮ ᱨᱮᱜᱮ ᱯᱚᱭᱥᱟᱫᱚᱧ ᱮᱢᱟᱭᱟ ᱡᱮ ᱵᱟᱝᱢᱟ ᱡᱮ ᱱᱚᱣᱟ ᱫᱚ ᱚᱱᱟ ᱴᱟᱭᱤᱢ ᱨᱮᱜᱮ ᱯᱚᱭᱥᱟ ᱫᱩᱧ ᱮᱢᱟᱢᱟ ᱦᱮᱸ ᱯᱷᱳᱱᱛᱮ ᱱᱚᱣᱟ ᱫᱚ ᱚᱰᱟᱨ ᱠᱟᱛᱮᱫ ᱱᱚᱣᱟ ᱫᱚ ᱟᱹᱜᱩ ᱦᱩᱭᱩᱜᱼᱟ ᱟᱨ ᱠᱟᱹᱣᱰᱤ ᱫᱚ ᱢᱚᱴᱟᱢᱩᱴᱤ ᱦᱤᱛᱳᱜ ᱥᱟᱲᱮ ᱯᱟᱸᱥᱥᱚ ᱜᱟᱱ ᱡᱟᱦᱟᱸ ᱛᱤᱱᱟᱹᱜ ᱜᱮ ᱵᱟᱝ ᱡᱚᱢ ᱧᱩ ᱢᱚᱱᱮ ᱠᱟᱜ ᱢᱮ ᱡᱮᱦᱳᱛᱚ ᱫᱚᱥ ᱵᱟᱨᱚᱡᱚᱱ ᱠᱚ ᱡᱚᱢᱟ ᱟᱨ ᱚᱱᱟ ᱡᱚᱢᱟᱜ ᱨᱮ ᱢᱚᱴᱟᱢᱩᱴᱤ ᱠᱟᱹᱣᱰᱤ ᱫᱚ ᱠᱟᱹᱣᱰᱤ ᱫᱚᱨᱠᱟᱨᱚᱜᱼᱟ ᱥᱟᱲᱮ ᱯᱟᱸᱥᱥᱚ ᱴᱟᱠᱟ ᱞᱮᱠᱟ ᱟᱨ ᱤᱱᱟᱹᱜᱮ ᱫᱤᱱ ᱤᱱᱟᱹ ᱫᱤᱱ ᱨᱮ ᱩᱱᱠᱩ ᱚᱱᱟ ᱡᱚᱢᱟᱜ ᱫᱚ ᱚᱰᱟᱨ ᱠᱟᱛᱮᱫ ᱟᱹᱜᱩᱭᱟᱭ ᱦᱮᱸ ᱱᱚᱜ ᱚᱝᱠᱟ ᱵᱷᱟᱵ ᱚᱱᱞᱟᱭᱤᱱ ᱚᱰᱟᱨ ᱠᱟᱛᱮᱫ ᱥᱩᱫᱩ ᱡᱚᱢᱟᱜ ᱥᱩᱢᱩᱝ ᱫᱚ ᱵᱟᱝ ᱡᱟᱦᱟᱱᱟᱜ ᱜᱮ ᱦᱳᱭᱛᱚ ᱟᱵᱚᱣᱟᱜ ᱟᱨᱚ ᱡᱤᱱᱤᱥᱵᱚᱱ ᱠᱤᱨᱤᱧᱟ ᱚᱱᱠᱟᱜᱮ ᱦᱳᱭᱛᱚ ᱯᱷᱳᱱ ᱠᱟᱛᱮᱫ ᱵᱚᱱ ᱟᱹᱜᱩ ᱦᱚᱪᱚ ᱫᱟᱲᱮᱭᱟᱜᱼᱟ ᱦᱮᱸ ᱦᱚᱸᱜᱼᱚ ᱱᱚᱝᱠᱟ ᱰᱤᱡᱤᱴᱮᱞ ᱨᱟᱥᱛᱟᱨᱮ ᱢᱤᱫ ᱴᱟᱝ ᱟᱵᱚᱵᱚᱱ ᱟᱹᱜᱩ ᱫᱟᱲᱮᱭᱟᱜᱼᱟ